ᱫᱤᱱᱟᱹᱢ ᱦᱤᱞᱳᱜ ᱨᱮᱭᱟᱜ ᱜᱟᱯᱟᱞᱢᱟᱨᱟᱣ ᱨᱮ ᱥᱟᱱᱛᱟᱞᱤ ᱯᱟᱹᱨᱥᱤ ᱛᱮ ᱠᱤᱪᱷᱩ ᱦᱤᱥ ᱟᱨ ᱵᱷᱮᱱᱛᱟ ᱠᱟᱛᱷᱟ ᱫᱚ ᱦᱩᱭᱩᱜ ᱠᱟᱱᱟ ᱱᱚᱣᱟ ᱞᱮᱠᱟ ᱵᱷᱟᱡᱚᱱ ᱧᱮᱞᱞᱮ ᱥᱮᱱᱚᱜ ᱠᱟᱱᱟ ᱢᱟᱱᱮ ᱵᱟᱹᱦᱩ ᱧᱮᱞᱞᱮ ᱪᱟᱞᱟᱜ ᱠᱟᱱᱟ ᱫᱟᱷᱟᱹᱨᱛ ᱩᱴᱟᱹ ᱚᱱᱟ ᱫᱚ ᱦᱩᱭᱩᱜ ᱠᱟᱱᱟ ᱥᱩᱠᱨᱤ ᱩᱱᱤ ᱦᱚᱲ ᱫᱚ ᱦᱟᱴ ᱵᱟᱦᱟ ᱛᱮᱭ ᱵᱟᱦᱟ ᱟᱠᱟᱱᱟ ᱡᱟᱸᱦᱟ ᱫᱚ ᱦᱩᱭᱩᱜ ᱠᱟᱱᱟ ᱩᱵ ᱯᱟᱹᱰᱩ ᱡᱷᱟᱹᱴᱤ ᱠᱚᱠᱚᱨ ᱚᱱᱟ ᱫᱚ ᱦᱩᱭᱩᱜ ᱠᱟᱱᱟ ᱥᱤᱢ ᱞᱩᱴᱤ ᱚᱲᱟᱡ ᱡᱟᱸᱦᱟ ᱫᱚ ᱦᱚᱩᱭ ᱠᱟᱱᱟ ᱢᱟᱹᱨᱤᱪ